ᱟᱞᱮ ᱟᱹᱛᱩ ᱨᱮ ᱢᱤᱫᱴᱟᱱ ᱤᱭᱟᱹ ᱫᱚᱠᱟᱱ ᱥᱴᱚᱞ ᱢᱮᱱᱟᱜᱼᱟ ᱚᱸᱰᱮ ᱫᱚ ᱪᱤᱠᱮᱱ ᱵᱤᱨᱭᱟᱱᱤ ᱨᱩᱴᱤ ᱱᱤᱭᱟᱹ ᱠᱚ ᱵᱮᱱᱟᱜᱼᱟ ᱟᱹᱛᱩ ᱨᱮᱱᱟᱜ ᱛᱟᱞᱟᱢᱟᱞᱟ ᱡᱟᱭᱜᱟ ᱨᱮ ᱦᱮᱸ ᱥᱟᱺᱜᱤᱧ ᱥᱟᱺᱜᱤᱧ ᱠᱷᱚᱱ ᱠᱚ ᱦᱚᱲ ᱠᱚ ᱦᱤᱡᱩᱜᱼᱟ ᱱᱚᱰᱮᱜᱮ ᱡᱚᱢ ᱠᱟᱛᱮᱫ ᱱᱚᱸᱰᱮ ᱠᱷᱚᱱ ᱜᱮᱠᱚ ᱨᱩᱣᱟᱹᱲ ᱪᱟᱞᱟᱜᱼᱟ ᱠᱤᱢᱵᱟ ᱱᱚᱣᱟ ᱠᱚᱨᱮᱜ ᱧᱮᱞ ᱧᱮᱞ ᱞᱟᱹᱜᱤᱫ ᱫᱟᱬᱟ ᱵᱟᱬᱟ ᱠᱟᱛᱮᱜ ᱠᱚ ᱨᱩᱣᱟᱹᱲ ᱪᱟᱞᱟᱜᱼᱟ ᱚᱱᱠᱟᱜᱮ ᱱᱚᱸᱰᱮ ᱟᱹᱰᱤ ᱪᱮᱦᱨᱟ ᱟᱹᱛᱩ ᱴᱚᱞᱟ ᱠᱚᱨᱮᱱ ᱦᱚᱲ ᱦᱚᱸ ᱱᱚᱸᱰᱮ ᱡᱚᱢ ᱠᱚ ᱪᱟᱞᱟᱜᱼᱟ ᱥᱮᱛᱟᱜ ᱵᱮᱲᱟ ᱟᱹᱭᱩᱵ ᱵᱮᱲᱟ ᱚᱱᱟ ᱥᱴᱚᱞ ᱨᱮᱱᱟᱜ ᱧᱩᱛᱩᱢ ᱫᱚ ᱦᱩᱭᱩᱜ ᱠᱟᱱᱟ ᱪᱤᱠᱮᱱ ᱵᱤᱨᱭᱟᱱᱤ ᱥᱴᱚᱞ ᱱᱚᱸᱰᱮ ᱫᱤᱱ ᱦᱤᱞᱳᱜ ᱜᱮ ᱟᱹᱰᱤ ᱱᱟᱯᱟᱭ ᱛᱮ ᱵᱮᱱᱟᱣ ᱟᱠᱚ ᱟᱨ ᱥᱟᱺᱜᱤᱧ ᱥᱟᱺᱜᱤᱧ ᱠᱷᱚᱱ ᱦᱚᱲ ᱦᱮᱡ ᱠᱟᱛᱮᱫ ᱱᱚᱸᱰᱮ ᱠᱷᱚᱱ ᱠᱚ ᱡᱚᱢ ᱡᱚᱢ ᱤᱫᱤᱭᱮᱫᱟ